ᱦᱮᱸ ᱤᱭᱟ ᱟᱹᱞᱤᱧᱫᱚ ᱯᱷᱩᱞᱠᱩᱥᱢᱟ ᱠᱷᱚᱱᱟᱜᱞᱤᱝ ᱞᱟ ᱭᱮᱫᱟ ᱵᱟᱹᱵᱩ ᱟᱢᱫᱚ ᱠᱟᱹᱱᱩ ᱰᱟᱭᱵᱷᱟᱨ ᱨᱮᱱ ᱢᱟᱹᱞᱤᱠ ᱠᱟᱱᱟᱢ ᱟᱪᱪᱷᱟ ᱟᱫᱩᱧ ᱱᱟᱣᱟ ᱯᱚᱥᱪᱷᱤᱢ ᱵᱟᱝᱞᱟ ᱠᱟᱹᱴᱤᱡ ᱫᱟᱲᱟ ᱥᱟᱱᱟᱭᱮᱫ ᱞᱤᱧᱟᱹ ᱛᱟᱦᱚᱞᱮ ᱪᱮᱫ ᱞᱮᱠᱟ ᱯᱚᱭᱥᱟ ᱠᱚᱲᱤ ᱠᱚᱠᱚ ᱦᱟᱛᱟᱣᱟ ᱚᱱᱟᱞᱤᱧ ᱵᱟᱰᱟᱭ ᱦᱚᱪᱚᱜ ᱠᱟᱱᱟ ᱟᱹᱞᱤᱧᱫᱚ ᱤᱭᱮ ᱵᱟᱲᱮᱜᱷᱩᱴᱩ ᱠᱷᱚᱱᱟᱜ ᱞᱤᱧ ᱞᱟ ᱭᱮᱫᱟ ᱦᱮᱸ ᱦᱮᱸ ᱦᱮᱸ ᱤᱭᱟ ᱟᱞᱤᱧ ᱦᱚᱭᱛᱚ ᱢᱚᱱᱮᱠᱟᱜᱵᱤᱱ ᱱᱚᱸᱰᱮ ᱠᱷᱚᱱᱟᱜ ᱠᱚᱞᱠᱟᱛᱟ ᱞᱤᱧ ᱪᱟᱞᱟᱜᱼᱟ ᱪᱮᱫᱞᱮ ᱠᱟ ᱯᱚᱭᱥᱟ ᱠᱚ ᱞᱟᱜᱟᱜ ᱟ ᱵᱟᱡᱟᱨ ᱫᱚ ᱯᱷᱩᱞᱠᱩᱥᱢᱟ ᱨᱮ

ᱦᱮᱸ ᱦᱮᱸ ᱦᱮᱸ ᱦᱮᱸ ᱚᱦᱚᱸ ᱟᱨᱚ ᱠᱚᱞᱠᱟᱛᱟ ᱠᱷᱚᱱᱟᱜ ᱟᱨᱚ ᱡᱩᱫᱤ ᱞᱤᱧ ᱞᱟ ᱭᱟ ᱫᱟᱨᱡᱤᱞᱤᱝ ᱞᱤᱧ ᱪᱟᱞᱟᱜ ᱟ ᱡᱚᱞᱯᱟᱭᱜᱩᱲᱤ ᱞᱤᱧ ᱪᱟᱞᱟᱜ ᱟ ᱠᱳᱪᱵᱤᱦᱟᱨ ᱞᱤᱧ ᱪᱟᱞᱟᱜ ᱟ ᱢᱟᱞᱫᱚᱦᱚ ᱞᱤᱧ ᱪᱟᱞᱟᱜ ᱟ ᱛᱟᱦᱚᱞᱮ ᱪᱮᱫᱠᱟ ᱯᱚᱭᱥᱟ ᱠᱚ ᱠᱷᱚᱨᱚᱪᱚᱜ ᱟ ᱦᱟᱸ ᱦᱟᱸ ᱚ ᱟᱫᱚᱧ ᱢᱮᱱᱫᱟ ᱟᱵᱤᱱᱫᱚ ᱵᱟᱰᱟᱭ ᱢᱮᱱᱟᱜ ᱛᱟ ᱵᱤᱱᱟ ᱛᱚ ᱜᱟᱹᱰᱤ ᱜᱷᱚᱲᱟ ᱨᱮᱱᱟᱜ ᱟᱫᱚ ᱚᱱᱟ ᱠᱷᱟ ᱛᱤᱨ ᱜᱮ ᱟ ᱵᱤᱱ ᱴᱷᱮᱱ ᱞᱤᱧ ᱠᱩᱞᱤ ᱡᱚᱝᱜᱟᱜ ᱠᱟᱱᱟ ᱦᱮᱸ ᱵᱷᱟᱜᱮ ᱜᱮᱭᱟ ᱚᱱᱟ ᱠᱟᱛᱷᱟ ᱜᱮᱞᱤᱧ ᱠᱩᱞᱤᱭᱮᱫ ᱵᱤᱱ ᱛᱟᱦᱮᱫ ᱦᱩᱸ ᱛᱟᱦᱚᱞᱮ ᱴᱷᱤᱠ ᱜᱮᱭᱟ